ᱵᱤᱨᱵᱷᱩᱩᱢ ᱡᱮᱞᱟ ᱨᱮᱫᱚ ᱟᱹᱰᱤ ᱟᱭᱢᱟ ᱜᱟᱶᱛᱟ ᱢᱮᱱᱟᱜ ᱟᱠᱟᱫᱟ ᱟᱨ ᱡᱸᱦᱟ ᱜᱟᱶᱛᱟ ᱠᱚᱫᱚ ᱥᱚᱢᱟᱡ ᱨᱮ ᱞᱟᱹᱜᱤᱫ ᱵᱷᱟᱹᱜᱤ ᱵᱷᱟᱹᱜᱤ ᱠᱚ ᱠᱟᱹᱢᱤᱭᱮᱫᱟ ᱡᱮᱢᱚᱱ ᱡᱟᱸᱦᱟᱭ ᱠᱚᱣᱟᱜ ᱨᱩᱣᱟᱹ ᱦᱟᱹᱥᱩ ᱚᱥᱩᱵᱤᱫᱷᱟ ᱨᱮᱠᱚ ᱜᱚᱲᱚ ᱟᱠᱚ ᱠᱟᱱᱟ ᱟᱨ ᱡᱟᱸᱦᱟᱱᱟᱜ ᱢᱩᱥᱠᱤᱞᱟᱜ ᱨᱮᱜᱮ ᱩᱱᱠᱩ ᱠᱚ ᱥᱚᱦᱚᱨ ᱥᱮᱴᱮᱨᱚᱜ ᱠᱟᱱᱛᱮ ᱟᱨᱠᱚ ᱜᱚᱲᱚ ᱟᱠᱚ ᱠᱟᱱᱟ ᱡᱮᱢᱚᱱ ᱡᱟᱸᱦᱟᱭ ᱴᱩᱣᱟᱹᱨ ᱱᱟᱪᱟᱨ ᱵᱤᱨᱫᱷᱟ ᱠᱚ ᱩᱱᱠᱩᱣᱟᱜ ᱢᱮᱜ ᱚᱯᱟᱨᱥᱮᱱ ᱠᱚᱨᱮᱜ ᱩᱱᱠᱩ ᱠᱚ ᱜᱚᱲᱚ ᱟᱠᱚ ᱠᱟᱱᱟ ᱠᱮᱞᱟᱵ ᱢᱟᱫᱽᱫᱷᱚᱢ ᱠᱷᱚᱱ ᱩᱱᱠᱩᱣᱟᱜ ᱢᱮᱫ ᱠᱚ ᱚᱯᱟᱨᱥᱮᱱ ᱦᱩᱭᱩᱜ ᱠᱟᱱᱟ ᱟᱨ ᱩᱱᱠᱩ ᱜᱟᱶᱛᱟ ᱜᱮᱠᱚ ᱜᱚᱲᱚ ᱟᱠᱚ ᱠᱟᱱᱟ ᱟᱨ ᱜᱟᱶᱛᱟ ᱜᱮ ᱥᱚᱢᱟᱡ ᱨᱮᱱᱟᱜ ᱟᱹᱰᱤ ᱵᱷᱟᱹᱞᱟᱹᱭ ᱠᱚ ᱠᱟᱹᱢᱤᱭᱮᱜ ᱠᱟᱱᱟ ᱱᱚᱝᱠᱟᱜᱮ ᱥᱩᱨ ᱥᱩᱯᱩᱨ ᱠᱚᱨᱮᱜ ᱟᱭᱢᱟ ᱴᱩᱣᱟᱹᱨ ᱟᱥᱨᱚᱢ ᱢᱮᱱᱟᱜ ᱠᱟᱫᱟ ᱡᱟᱸᱦᱟᱭ ᱨᱮᱱ ᱫᱚ ᱮᱸᱜᱟᱛ ᱟᱯᱟᱛ ᱵᱟᱹᱱᱩᱜ ᱠᱟᱜ ᱠᱚᱣᱟ ᱱᱟᱪᱟᱨ ᱜᱮᱭᱟ ᱠᱚ ᱩᱱᱠᱩ ᱜᱤᱫᱽᱨᱟᱹ ᱡᱚᱛᱚᱱ ᱞᱟᱹᱜᱤᱫ ᱛᱮᱦᱚᱸ ᱟᱥᱨᱚᱢ ᱢᱮᱱᱟᱜ ᱠᱟᱫᱟ ᱟᱨ ᱚᱱᱟ ᱟᱥᱨᱚᱢᱨᱮ ᱜᱤᱫᱽᱨᱟᱹ ᱠᱚ ᱡᱚᱛᱚᱱᱮᱜ ᱠᱚᱣᱟ ᱟᱨ ᱩᱱᱠᱩ ᱜᱤᱫᱽᱨᱟᱹ ᱟᱥᱨᱚᱢ ᱠᱷᱚᱱ ᱜᱮᱠᱚ ᱚᱞᱚᱜ ᱯᱟᱲᱦᱟᱜ ᱦᱚᱪᱚᱭᱮᱫ ᱠᱚᱣᱟ ᱟᱨ ᱚᱱᱰᱮ ᱜᱮᱠᱚ ᱦᱟᱨᱟ ᱵᱩᱨᱩᱜ ᱠᱟᱱᱟ ᱟᱨ ᱚᱱᱰᱮᱜᱮ ᱟᱭᱢᱟ ᱞᱮᱠᱟᱱᱟᱜ ᱠᱟᱹᱢᱤ ᱠᱚᱠᱚ ᱪᱮᱫ ᱦᱚᱪᱚᱭᱮᱫ ᱠᱚᱣᱟ ᱱᱚᱣᱟ ᱵᱤᱨᱵᱷᱩᱢ ᱡᱮᱞᱟᱨᱮᱱ ᱜᱟᱶᱛᱟ ᱠᱚ ᱫᱚ ᱟᱭᱢᱟ ᱵᱷᱟᱹᱜᱤᱭᱟᱜ ᱠᱚ ᱠᱟᱹᱢᱤᱭᱫᱟ ᱥᱟᱱᱛᱤᱱᱮᱠᱮᱛᱚᱱ ᱨᱮᱦᱚᱸ ᱱᱚᱝᱠᱟᱱᱟᱜ ᱢᱤᱫᱴᱮᱱ ᱵᱤᱨᱫᱷᱟ ᱟᱥᱨᱚᱢ ᱢᱮᱱᱟᱜ ᱠᱟᱫᱟ ᱡᱟᱸᱦᱟᱭ ᱨᱮᱱ ᱫᱚ ᱦᱚᱯᱚᱱ ᱠᱤᱢᱤᱱ ᱵᱟᱹᱱᱩᱜ ᱠᱟᱜ ᱠᱚᱣᱟ ᱟᱨ ᱡᱚᱢ ᱮᱢᱚᱜ ᱨᱮᱱ ᱚᱠᱚᱭᱦᱚᱸ ᱵᱟᱹᱱᱩᱜ ᱠᱟᱜ ᱠᱚᱣᱟ ᱩᱱᱠᱩ ᱚᱱᱰᱮ ᱟᱥᱨᱚᱢ ᱨᱮᱠᱚ ᱫᱚᱦᱚᱭᱮᱜ ᱠᱚᱣᱟ ᱩᱱᱠᱩᱦᱚᱸ ᱡᱚᱢᱟᱜ ᱠᱚ ᱮᱢᱟ ᱠᱚ ᱠᱟᱱᱟ ᱟᱨ ᱱᱚᱝᱠᱟᱱᱟᱜ ᱵᱷᱟᱜᱤ ᱵᱷᱟᱹᱜᱤ ᱠᱟᱹᱢᱤ ᱨᱮᱠᱚ ᱞᱟᱦᱟ ᱤᱫᱤᱜ ᱠᱟᱱᱟ ᱟᱨ ᱠᱚ ᱞᱟᱦᱟᱜ ᱠᱟᱱᱟ ᱟᱨ ᱜᱟᱶᱛᱟᱜᱮ ᱱᱚᱣᱟ ᱠᱚ ᱠᱟᱹᱢᱤ ᱠᱚᱫᱚ ᱠᱚ ᱧᱮᱞᱮᱫ ᱠᱟᱱᱟ ᱟᱨ ᱱᱚᱣᱟ ᱠᱚ ᱠᱟᱹᱢᱤ ᱤᱫᱤ ᱠᱟᱛᱮᱜ ᱩᱱᱠᱩ ᱟᱹᱰᱤ ᱟᱹᱰᱤ ᱥᱚᱢᱟᱡ ᱨᱮ ᱟᱹᱰᱤ ᱟᱹᱰᱤ ᱠᱟᱹᱢᱤ ᱠᱚ ᱩᱱᱠᱩ ᱠᱚ ᱞᱟᱦᱟ ᱤᱫᱤᱭᱮᱫᱟ ᱟᱨ ᱱᱚᱣᱟ ᱠᱚ ᱠᱟᱹᱢᱤ ᱞᱟᱹᱜᱤᱫᱛᱮ ᱟᱨ ᱱᱚᱣᱟ ᱵᱤᱨᱫᱫᱷᱟ ᱟᱥᱨᱚᱢ ᱜᱤᱫᱽᱨᱟᱹ ᱠᱚᱣᱟᱜ ᱟᱥᱨᱚᱢ ᱚᱲᱟᱜ ᱠᱚ ᱵᱮᱱᱟᱣ ᱞᱟᱹᱜᱤᱫ ᱛᱮᱦᱚᱸ ᱩᱱᱠᱩᱣᱟᱜ ᱟᱭᱢᱟ ᱪᱮᱥᱴᱟ ᱢᱮᱱᱟᱜ ᱠᱟᱫᱟ ᱟᱨ ᱱᱚᱣᱟ ᱠᱚ ᱚᱲᱟᱜ ᱠᱚᱠᱚ ᱵᱮᱱᱟᱣ ᱤᱫᱤᱭᱮᱜ ᱠᱟᱱ ᱜᱮᱭᱟ